ᱦᱮᱞᱳ ᱤᱧᱫᱚ ᱠᱳᱪ ᱤᱧ ᱢᱮᱱᱮᱜᱼᱟ ᱤᱧᱫᱚ ᱱᱚᱰᱮ ᱡᱟᱢᱥᱮᱫᱽᱯᱩᱨ ᱠᱷᱚᱱᱟᱜ ᱤᱧ ᱢᱮᱱᱮᱜᱼᱟ ᱟᱢᱠᱤ ᱯᱷᱩᱴᱵᱚᱞ ᱮᱢ ᱠᱷᱮᱞᱼᱟ ᱚᱸᱻ ᱦᱚᱸ ᱚᱱᱠᱟ ᱫᱚ ᱛᱤᱱᱟᱹᱜ ᱡᱚᱱ ᱜᱟᱱ ᱢᱮᱱᱟᱜ ᱯᱮᱭᱟ ᱦᱟᱸᱜ ᱚᱸᱻ ᱠᱚᱲᱟ ᱥᱩᱢᱩᱝ ᱥᱮ ᱠᱩᱲᱤ ᱠᱚᱦᱚᱸ ᱢᱮᱱᱟᱜ ᱠᱚ ᱜᱮᱭᱟ ᱚᱸᱻ ᱦᱚᱸ ᱚᱸᱻ ᱱᱚᱝᱠᱟ ᱟᱯᱮ ᱛᱮᱜᱮ ᱯᱮ ᱪᱮᱫ ᱠᱟᱱᱟ ᱥᱮ ᱡᱟᱦᱟᱱᱟᱜ ᱡᱟᱦᱟᱸᱭ ᱴᱨᱮᱱᱤᱝ ᱠᱟᱛᱮ ᱯᱮ ᱪᱮᱫ ᱠᱟᱱᱟ ᱚᱸᱻ ᱦᱚᱸ ᱚᱸᱻ ᱦᱚᱸ ᱟᱫᱚ ᱤᱧᱫᱚ ᱥᱮ ᱱᱚᱣᱟ ᱡᱟᱢᱥᱮᱫᱽᱯᱩᱨ ᱥᱩᱨ ᱠᱚᱨᱮ ᱱᱚᱝᱠᱟ ᱴᱨᱮᱱᱤᱝ ᱠᱚᱧ ᱮᱢ ᱵᱟᱲᱟᱣ ᱠᱚᱣᱟ ᱟᱫᱚ ᱟᱯᱮ ᱠᱤ ᱴᱨᱮᱱᱤᱝ ᱯᱮ ᱦᱟᱛᱟᱣᱟ ᱟᱪᱪᱷᱟ ᱟᱪᱪᱷᱟ ᱱᱚᱣᱟ ᱪᱮᱫ ᱠᱚ ᱢᱮᱱᱟ ᱜᱟᱛᱮ ᱠᱚ ᱠᱩᱞᱤ ᱞᱮᱠᱚ ᱵᱤᱱ ᱟᱨ ᱱᱟᱦᱟᱸᱜ ᱢᱤᱫ ᱴᱷᱮᱱ ᱡᱟᱣᱨᱟᱜ ᱯᱮ ᱥᱮᱛᱟᱜ ᱵᱮᱲᱟ ᱟᱨ ᱱᱟᱦᱟᱸᱜ ᱚᱸᱰᱮ ᱜᱮ ᱮᱱ ᱠᱟᱛᱮ ᱱᱟᱦᱟᱸᱜ ᱤᱧ ᱞᱟᱹᱭ ᱟᱯᱮᱭᱟᱹᱧ ᱚᱠᱟ ᱞᱮᱠᱟ ᱤᱭᱟᱹ ᱦᱩᱭᱩᱜᱼᱟ ᱢᱮᱱᱛᱮ ᱟᱪᱪᱷᱟ ᱴᱷᱤᱠ ᱜᱮᱭᱟ ᱟᱯᱮ ᱜᱟᱞᱢᱟᱨᱟᱣ ᱴᱷᱤᱠᱚᱜ ᱯᱮ ᱟᱨ ᱱᱟᱦᱟᱸᱜ ᱚᱠᱟ ᱦᱤᱞᱳᱜ ᱯᱮ ᱴᱷᱟᱹᱣᱠᱟᱹᱭᱟ ᱚᱱᱟ ᱦᱤᱞᱚᱜ ᱦᱟᱸᱜ ᱤᱧ ᱥᱮᱴᱮᱨᱚᱜᱼᱟ ᱱᱚᱛᱮ ᱢᱟᱱᱜᱳ ᱥᱮᱫ ᱦᱳᱭ ᱟᱹᱵᱤᱱ ᱫᱚᱦᱟᱸᱜ ᱚᱠᱟ ᱠᱷᱚᱱᱟᱜ ᱚᱸᱻ ᱦᱚᱸ ᱱᱚᱛᱮ ᱨᱟᱡᱽᱱᱚᱜᱚᱨ ᱥᱮᱱᱟᱜ ᱥᱮᱫ ᱟᱪᱪᱷᱟ ᱨᱟᱡᱽᱱᱚᱜᱚᱨ ᱥᱮᱱᱟᱜ ᱪᱟᱹᱭᱵᱟᱥᱟ ᱥᱮ ᱟᱪᱪᱷᱟ ᱟᱪᱪᱷᱟ ᱛᱤᱱ ᱢᱟᱨᱟᱝ ᱴᱟᱺᱰᱤ ᱠᱟᱱᱟ ᱦᱟᱸᱜ ᱟᱪᱪᱷᱟ ᱴᱷᱤᱠ ᱜᱮᱭᱟ ᱛᱚᱵᱮ ᱦᱚᱭᱛᱳ ᱱᱟᱦᱟᱸᱜ ᱚᱱᱠᱟ ᱚᱱᱠᱟ ᱫᱚ ᱱᱟᱦᱟᱸᱜ ᱤᱭᱟᱹᱭ ᱯᱮ ᱟᱪᱪᱷᱟ ᱦᱳᱭ ᱟᱪᱪᱷᱟ ᱦᱳᱭ ᱛᱚᱵᱮ ᱟᱪᱪᱷᱟ ᱦᱳᱭ ᱱᱟᱦᱟᱸᱜ ᱞᱤᱧ ᱯᱷᱳᱱᱼᱟ ᱟᱨ ᱚᱱᱠᱟ ᱢᱟᱨᱟᱝ ᱚᱱᱠᱟ ᱢᱟᱨᱟᱝ ᱢᱟᱨᱟᱝ ᱴᱩᱨᱱᱟᱢᱮᱱᱴ ᱠᱚᱯᱮ ᱥᱮᱱᱚᱜ ᱜᱮᱭᱟ ᱥᱮ ᱵᱟᱝ ᱳ ᱦᱳ